ᱱᱟᱦᱮᱞ ᱠᱚ ᱵᱮᱱᱟᱣᱟ ᱟᱨᱟᱬ ᱠᱚ ᱵᱮᱱᱟᱣᱟ ᱯᱟᱨᱠᱚᱢ ᱠᱚ ᱵᱮᱱᱟᱣ ᱵᱮᱱᱟᱣᱟ ᱚᱱᱟ ᱥᱟᱶᱛᱮ ᱡᱷᱟᱱᱠᱟ ᱠᱚ ᱵᱮᱱᱟᱣᱟ ᱱᱚᱣᱟ ᱠᱚᱫᱚ ᱡᱚᱛᱚ ᱟᱹᱠᱷᱨᱤᱧ ᱵᱤᱠᱨᱤᱭᱟᱠᱚ ᱟᱨ ᱢᱟᱦᱞᱮ ᱠᱚᱫᱚ ᱡᱮᱢᱚᱱ ᱤᱭᱟᱹ ᱠᱚ ᱵᱮᱱᱟᱣᱟ ᱦᱟᱴᱟᱜ ᱠᱚ ᱵᱮᱱᱟᱣᱟ ᱠᱷᱟᱹᱪᱞᱟᱹᱜ ᱠᱚ ᱵᱮᱱᱟᱣᱟ ᱡᱳᱭᱱᱤ ᱠᱚ ᱵᱮᱱᱟᱣᱟ ᱡᱚᱱᱚᱜ ᱠᱚ ᱵᱮᱱᱟᱣᱟ ᱱᱚᱣᱟ ᱠᱚᱦᱚᱸ ᱡᱚᱛᱚ ᱟᱹᱠᱷᱨᱤᱧ ᱵᱤᱠᱨᱤᱭᱟᱠᱚ ᱟᱨ ᱱᱚᱣᱟ ᱠᱚᱨᱮ ᱡᱮᱢᱚᱱ ᱤᱴᱟᱹ ᱠᱚ ᱵᱮᱱᱟᱣᱟ ᱤᱴᱟᱹ ᱵᱮᱱᱟᱣ ᱠᱟᱛᱮᱫ ᱚᱱᱟ ᱠᱚᱫᱚ ᱚᱲᱟᱜ ᱠᱚᱠᱚ ᱠᱚᱠᱚ ᱵᱮᱱᱟᱣᱟ ᱚᱱᱟ ᱤᱴᱟᱹ ᱨᱟᱯᱟᱜ ᱠᱟᱛᱮᱫ ᱚᱲᱟᱜ ᱠᱚ ᱠᱚᱠᱚ ᱵᱮᱱᱟᱣᱟ ᱚᱱᱟ ᱥᱟᱶᱛᱮ ᱡᱮᱢᱚᱱ ᱟᱹᱛᱩ ᱥᱩᱨᱼᱥᱩᱯᱩᱨ ᱠᱚᱨᱮ ᱡᱮᱢᱚᱱ ᱫᱚᱠᱟᱱ ᱠᱚ ᱢᱤᱫ ᱵᱟᱨ ᱠᱟᱹᱴᱤᱡ ᱠᱟᱹᱴᱤᱡ ᱢᱮᱱᱟᱜᱼᱟ ᱠᱟᱹᱴᱤᱡ ᱢᱟᱪᱷᱟ ᱫᱚᱢᱮ ᱞᱟᱹᱴᱩ ᱫᱚ ᱵᱟᱝ ᱚᱱᱟ ᱠᱚᱛᱮ ᱦᱚᱸ ᱥᱚᱝᱥᱟᱨ ᱪᱟᱞᱟᱜᱼᱟ ᱡᱮᱢᱚᱱ ᱯᱚᱠᱳᱲᱤ ᱫᱚᱠᱟᱱ ᱢᱮᱱᱟᱜᱼᱟ ᱜᱳᱞᱫᱟᱨᱤ ᱫᱚᱠᱟᱱ ᱢᱮᱱᱟᱜᱼᱟ ᱢᱤᱫᱼᱵᱟᱨ ᱡᱚᱛᱚ ᱠᱤᱪᱷᱩ ᱜᱮ ᱧᱟᱢᱚᱜᱼᱟ ᱠᱤᱨᱤᱧᱼᱟᱹᱠᱷᱨᱤᱧ ᱠᱟᱛᱮᱫ ᱚᱸᱰᱮ ᱠᱷᱚᱱ ᱦᱚᱸ ᱢᱤᱫᱼᱵᱟᱨ ᱥᱚᱭᱫᱟ ᱯᱟᱹᱛᱤ ᱟᱹᱜᱩ ᱦᱚᱸ ᱜᱟᱱᱚᱜᱼᱟ ᱚᱱᱟ ᱥᱟᱶᱛᱮ ᱥᱩᱱᱩᱢ ᱵᱩᱞᱩᱝ ᱫᱚᱠᱟᱱ ᱦᱚᱸ ᱢᱮᱱᱟᱜᱼᱟ ᱚᱱᱟ ᱠᱚᱦᱚᱸ ᱡᱚᱛᱚ ᱠᱤᱪᱷᱩ ᱜᱮ ᱧᱟᱢᱚᱜᱼᱟ ᱡᱮᱢᱚᱱ ᱵᱟᱪᱠᱚᱢ ᱠᱚᱨᱮᱱᱟᱜ ᱫᱚ ᱯᱟᱨᱠᱚᱢ ᱵᱟᱵᱮᱨ ᱠᱚ ᱵᱮᱱᱟᱣᱟ ᱡᱮᱢᱚᱱ ᱵᱮᱜᱽ ᱠᱚ ᱵᱮᱱᱟᱣᱟ ᱴᱩᱯᱤ ᱠᱚ ᱵᱮᱱᱟᱣᱟ ᱚᱱᱟ ᱠᱚᱦᱚᱸ ᱡᱚᱛᱚ ᱥᱟᱱ ᱟᱵᱚ ᱟᱹᱫᱤᱵᱟᱹᱥᱤ ᱠᱚᱣᱟᱜ ᱜᱮ ᱠᱟᱱᱟ ᱚᱱᱟ ᱥᱟᱶᱛᱮ ᱚᱱᱮᱠ ᱠᱤᱪᱷᱩ ᱜᱮ ᱟᱨᱦᱚᱸ ᱠᱤᱨᱤᱧ ᱟ ᱠᱷᱨᱤᱧ ᱠᱟᱛᱮᱫ ᱡᱚᱛᱚ ᱠᱤᱪᱷᱩ ᱜᱮ ᱠᱟᱴ ᱠᱟᱴ ᱥᱟᱦᱟᱱ ᱫᱚ ᱟᱲᱥᱟ ᱵᱟᱡᱟᱨ ᱠᱚᱨᱮ ᱠᱚ ᱠᱤᱨᱤᱧ ᱟᱹᱠᱷᱨᱤᱧᱟ